ᱱᱮᱛᱟᱨ ᱜᱤᱫᱽᱨᱟᱹ ᱠᱚ ᱱᱚᱣᱟ ᱠᱚ ᱠᱷᱮᱞ ᱠᱟᱱᱟ ᱢᱳᱵᱟᱭᱤᱞ ᱨᱮ ᱜᱮᱢ ᱠᱚ ᱠᱷᱮᱞ ᱠᱟᱱᱟ ᱯᱷᱨᱤ ᱯᱷᱟᱭᱟᱨ ᱠᱚ ᱠᱷᱮᱞ ᱠᱟᱱᱟ ᱛᱟᱥ ᱠᱚ ᱠᱷᱮᱞ ᱠᱟᱱᱟ ᱞᱩᱰᱩ ᱠᱚ ᱠᱷᱮᱞ ᱠᱟᱱᱟ ᱛᱟᱨᱯᱚᱨᱮ ᱱᱤᱝᱠᱟᱹᱻ ᱯᱷᱩᱴᱵᱚᱞ ᱠᱚ ᱠᱷᱮᱞ ᱠᱟᱱᱟ ᱱᱚᱝᱠᱟ ᱢᱟᱴᱷ ᱨᱮᱫᱚ ᱟᱨ ᱪᱮᱫ ᱤᱧ ᱞᱟᱹᱭᱟ ᱯᱷᱩᱴᱵᱚᱞ ᱠᱚ ᱠᱷᱮᱞ ᱠᱟᱱᱟ ᱰᱟᱸᱲᱤᱭᱟᱹ ᱠᱚ ᱠᱷᱮᱞ ᱠᱟᱱᱟ ᱛᱟᱨᱯᱚᱨᱮ ᱵᱷᱚᱞᱤᱵᱚᱞ ᱠᱚ ᱠᱷᱮᱞ ᱠᱟᱱᱟ ᱟᱨᱚ ᱚᱱᱠᱟ ᱟᱭᱢᱟ ᱠᱤᱪᱷᱤ ᱟᱨᱚ ᱤᱱᱠᱟᱹ ᱱᱟᱣᱟ ᱱᱟᱣᱟ ᱜᱮᱢ ᱠᱚ ᱠᱷᱮᱞ ᱠᱟᱱᱟ ᱡᱟᱦᱟᱸ ᱤᱥᱠᱩᱞ ᱠᱚᱨᱮ ᱠᱚ ᱪᱮᱫᱚᱜ ᱠᱟᱱᱟ ᱚᱱᱠᱟᱱᱟᱜ ᱜᱮᱢ ᱠᱚᱦᱚᱸ ᱠᱚ ᱠᱷᱮᱞ ᱠᱟᱱᱟ ᱠᱟᱵᱟᱰᱤ ᱠᱚᱦᱚᱸᱠᱚ ᱠᱷᱮᱞ ᱠᱟᱱᱟ ᱟᱨᱚ ᱟᱭᱢᱟ ᱜᱮᱢ ᱛᱟᱦᱮᱱ ᱠᱟᱱᱟ ᱱᱚᱝᱠᱟ ᱡᱟᱦᱟᱸ ᱠᱚ ᱧᱮᱞ ᱪᱮᱫᱚᱜ ᱠᱟᱱᱟ ᱚᱱᱠᱟᱱᱟᱜ ᱜᱮᱢ ᱠᱚᱜᱮ ᱠᱚ ᱠᱷᱮᱞ ᱠᱟᱱᱟ ᱟᱨ